ᱦᱮᱸ ᱦᱮᱞᱳ ᱤᱧ ᱚ ᱦᱚᱸ ᱤᱧ ᱱᱚᱣᱟ ᱥᱩᱨᱟᱹᱭᱠᱮᱞᱞᱟ ᱨᱳᱰ ᱨᱮ ᱢᱤᱱᱟᱹᱧᱟ ᱟᱣᱨᱤᱧ ᱞᱟᱲᱟᱜᱼᱟ ᱟᱫᱚᱧ ᱞᱟᱲᱟᱜ ᱞᱟᱹᱜᱤᱫ ᱦᱟᱸᱜ ᱱᱤᱛᱳᱜ ᱦᱳᱭ ᱦᱳᱭ ᱦᱳᱭ ᱦᱳᱭ ᱦᱮᱸ ᱦᱮᱸ ᱦᱳᱭ ᱦᱳᱭ ᱚᱸᱰᱮᱧ ᱥᱮᱴᱮᱨ ᱠᱟᱫᱟ ᱦᱳᱭ ᱚᱸᱰᱮᱧ ᱥᱮᱴᱮᱨ ᱠᱟᱫᱟ ᱦᱩᱸ ᱦᱩᱸ ᱤᱭᱟᱹ ᱚᱸᱰᱮ ᱱᱤᱛᱳᱜ ᱦᱟᱯᱮ ᱤᱭᱟᱹ ᱤᱧᱡᱤᱱ ᱛᱤᱧ ᱜᱚᱨᱚᱢ ᱮᱱᱟᱥᱮ ᱚᱱᱟ ᱱᱤᱛᱳᱜ ᱪᱟᱹᱞᱩ ᱵᱟᱭ ᱪᱟᱹᱞᱩᱜ ᱠᱟᱱᱟ ᱟᱫᱚ ᱠᱷᱟᱨᱟᱯ ᱧᱚᱜ ᱟᱠᱟᱱᱟ ᱚᱱᱟ ᱢᱮᱱ ᱛᱟᱨ ᱡᱟᱦᱟᱸ ᱠᱟᱱᱟ ᱥᱮ ᱚᱱᱟ ᱛᱚᱯᱟᱜ ᱠᱟᱱᱟ ᱟᱫᱚ ᱚᱱᱟ ᱜᱮ ᱤᱧ ᱱᱚᱣᱟ ᱥᱩᱨᱟᱹᱭᱠᱮᱞᱞᱟ ᱢᱮᱱ ᱨᱳᱰ ᱨᱮ ᱢᱤᱱᱟᱹᱧᱟ ᱚᱸᱰᱮ ᱚᱱᱟ ᱪᱮᱫ ᱠᱚ ᱞᱟᱹᱭᱟ ᱚᱱᱟ ᱯᱳᱞ ᱡᱟᱦᱟᱸ ᱜᱟᱰᱟ ᱢᱮᱱᱟᱜᱼᱟ ᱥᱮ ᱚᱱᱼᱚᱱᱰᱮ ᱩᱛᱟᱹᱨ ᱜᱮ ᱤᱭᱟᱹᱭᱮᱱᱟ ᱵᱚᱱᱫᱚᱭᱱᱟ ᱛᱤᱧ ᱜᱟᱹᱰᱤ ᱟᱫᱚ ᱮᱱᱠᱷᱟᱱ ᱱᱤᱛᱳᱜ ᱚᱱᱟ ᱤᱧᱡᱤᱱ ᱠᱚ ᱚᱪᱚᱜ ᱠᱟᱛᱮᱫ ᱱᱤᱛᱳᱜ ᱚᱱᱟ ᱛᱟᱨ ᱠᱩᱧ ᱧᱮᱞᱮᱫᱼᱟ ᱚᱱᱟ ᱤᱭᱟᱹ ᱟᱠᱟᱱᱟ ᱛᱚᱯᱟᱜ ᱠᱟᱱᱟ ᱟᱫᱚ ᱚᱱᱟ ᱠᱚ ᱡᱩᱲᱟᱹᱣ ᱞᱮᱠᱷᱟᱱ ᱯᱟᱪᱮᱫ ᱥᱴᱟᱴᱚᱜᱼᱟ ᱟᱫᱚ ᱛᱤᱱᱟᱹᱜ ᱵᱟᱡᱮ ᱛᱤᱱᱟᱹᱜ ᱵᱟᱡᱮ ᱛᱮ ᱥᱮᱴᱮᱨ ᱦᱩᱭᱩᱜᱼᱟ ᱟᱪᱪᱷᱟ ᱱᱤᱛᱳᱜ ᱢᱟ ᱢᱤᱥᱛᱨᱤ ᱦᱳᱭ ᱦᱳᱭ ᱦᱳᱭ ᱟᱪᱪᱷᱟ ᱟᱪᱪᱷᱟ ᱟᱪᱪᱷᱟ ᱟᱪᱪᱷᱟ ᱦᱳᱭ ᱦᱩᱸ ᱚ ᱦᱚᱸ ᱦᱳᱭ ᱦᱳᱭ ᱦᱳᱭ ᱟᱫᱚ ᱚᱱᱮ ᱦᱟᱸᱜ ᱜᱟᱹᱰᱤ ᱛᱤᱧ ᱵᱟᱭ ᱥᱴᱟᱴᱚᱜ ᱠᱟᱱ ᱫᱚ ᱚᱱᱟ ᱜᱮ ᱦᱟᱸᱜ ᱡᱩᱛᱟᱹᱣ ᱞᱮᱱᱠᱷᱟᱱ ᱜᱮ ᱦᱟᱸᱜ ᱤᱧ ᱥᱮᱴᱮᱨᱟ ᱦᱟᱛᱟᱛᱮ ᱟᱫᱚ ᱱᱤᱛᱳᱜ ᱯᱷᱳᱱ ᱟᱠᱟᱫᱤᱭᱟᱹᱧ ᱩᱱᱤ ᱢᱤᱥᱛᱨᱤ ᱦᱤᱡᱩᱜ ᱠᱟᱱᱟᱭ ᱠᱤᱪᱷᱤ ᱚᱱᱟ ᱤᱭᱟᱹ ᱨᱮ ᱢᱮᱱᱟᱭᱟ ᱨᱳᱰ ᱨᱮ ᱚᱰᱚᱠᱟᱠᱟᱱᱟᱭ ᱚᱲᱟᱜ ᱠᱷᱚᱱ ᱦᱳᱭ ᱟᱫᱚ ᱟᱪᱪᱷᱟ ᱦᱳᱭ ᱦᱮᱸ ᱦᱮᱸ ᱚ ᱵᱟᱭ ᱞᱮᱴᱚᱜᱼᱟ ᱤᱱᱟᱹ ᱫᱚᱥᱼᱯᱚᱸᱫᱽᱨᱚ ᱢᱤᱱᱤᱴ ᱞᱟᱜᱟᱜᱼᱟ ᱡᱟᱫᱟ ᱫᱚ ᱵᱟᱝ ᱜᱮ ᱦᱳᱭ ᱤᱱᱟᱹ ᱫᱚᱥ ᱯᱚᱸᱫᱽᱨᱚ ᱢᱤᱱᱤᱴ ᱛᱮᱜᱮ ᱱᱚᱸᱰᱮ ᱦᱩᱭᱩᱜᱼᱟ ᱤᱥᱠᱮᱵᱟᱫ ᱤᱧ ᱥᱮᱴᱮᱨᱟ ᱦᱟᱛᱟ ᱤᱥᱠᱮᱵᱟᱫ ᱟᱨᱚ ᱚᱠᱟ ᱨᱮ ᱮᱢ ᱦᱩᱭᱩᱜᱼᱟ ᱢᱟᱞ ᱦᱳᱭ ᱦᱳᱭ ᱦᱳᱭ ᱦᱳᱭ ᱚᱱᱟ ᱨᱳᱰ ᱨᱮᱜᱮ ᱦᱩᱸ ᱦᱮᱸ ᱦᱩᱸ ᱦᱩᱸ ᱯᱷᱳᱱ ᱠᱟᱹᱫᱟᱹᱧ ᱦᱳᱭ ᱦᱳᱭ ᱦᱳᱭ ᱦᱳᱭ ᱦᱳᱭ ᱱᱟᱥᱛᱟᱜᱼᱟᱹᱧ ᱦᱩᱸ ᱴᱷᱤᱠ ᱟᱪᱪᱷᱟ ᱴᱷᱤᱠᱜᱮᱭᱟ ᱚᱰᱚᱠᱚᱜ ᱠᱷᱟᱱ ᱜᱮ ᱦᱟᱸᱜ ᱤᱧ ᱯᱷᱳᱱᱟᱢᱟ ᱟᱪᱪᱷᱟ ᱦᱩᱸ ᱦᱳᱭ ᱦᱳᱭ ᱦᱳᱭ ᱴᱷᱤᱠᱜᱮᱭᱟ ᱩᱱᱤ ᱦᱚᱸ ᱟᱡ ᱦᱚᱸ ᱯᱷᱳᱱᱟᱭ ᱢᱮ ᱠᱤ ᱱᱤᱱᱟᱹᱜ ᱢᱤᱱᱤᱴ ᱛᱮ ᱥᱮᱴᱮᱨᱟᱭ ᱢᱮᱱᱛᱮ ᱥᱚᱸᱜᱮ ᱜᱮ ᱱᱟᱦᱟᱸᱜ ᱱᱰᱮ ᱢᱟ ᱯᱚᱸᱫᱽᱨᱚ ᱯᱚᱸᱫᱽᱨᱚ ᱢᱤᱱᱤᱴ ᱜᱟᱱ ᱢᱟ ᱱᱟᱦᱟᱸᱜ ᱞᱟᱜᱟᱜᱼᱟ ᱚᱸᱰᱮ ᱥᱮᱴᱮᱨ ᱛᱮ ᱤᱱᱟᱹ ᱪᱟᱞᱞᱤᱥ ᱢᱤᱱᱤᱴ ᱜᱟᱱ ᱞᱟᱜᱟᱣ ᱜᱚᱫᱚᱜᱼᱟ ᱦᱳᱭ ᱦᱮᱸ ᱦᱮᱸ ᱴᱷᱤᱠ ᱴᱷᱤᱠ ᱴᱷᱤᱠ ᱢᱟ ᱦᱮᱸ ᱦᱮᱸ ᱴᱷᱤᱠ ᱢᱟ ᱯᱷᱳᱱᱟᱢᱟᱹᱧ ᱦᱟᱸᱜ ᱦᱚᱸ ᱦᱚᱸ ᱯᱷᱳᱱᱟᱹᱢᱟᱹᱧ ᱦᱟᱸᱜ ᱟᱨᱤᱧ ᱞᱟᱹᱭᱟᱢᱟ ᱦᱮᱸ ᱴᱷᱤᱠᱜᱮᱭᱟ ᱢᱟ